ᱡᱚᱢᱟᱜ ᱨᱮᱫᱚ ᱢᱮᱱᱟᱜᱼᱟ ᱢᱟᱱᱮ ᱫᱟᱠᱟ ᱩᱛᱩ ᱟᱨ ᱯᱤᱴᱷᱟᱹ ᱦᱚᱸ ᱢᱮᱱᱟᱜᱼᱟ ᱪᱟᱨᱯᱟ ᱯᱤᱴᱷᱟᱹ ᱦᱚᱸ ᱞᱟᱫ ᱯᱤᱴᱷᱟᱹ ᱦᱚᱸ ᱢᱮᱱᱟᱜᱼᱟ ᱨᱩᱴᱤ ᱯᱤᱴᱷᱟᱹ ᱦᱚᱸ ᱢᱮᱱᱟᱜᱼᱟ ᱟᱨ ᱚᱱᱟ ᱯᱚᱨᱮ ᱰᱩᱢᱵᱩᱜ ᱯᱤᱴᱷᱟᱹ ᱦᱚᱸᱞᱮ ᱦᱚᱭ ᱰᱩᱢᱵᱩᱜ ᱯᱤᱴᱷᱟᱹ ᱦᱚᱸ ᱢᱮᱱᱟᱜ ᱛᱟᱵᱚᱱᱟ ᱟᱨ ᱚᱱᱟ ᱯᱚᱨᱮ ᱞᱮᱴᱚ ᱠᱚᱦᱚᱸ ᱞᱮ ᱡᱚᱢ ᱜᱮᱭᱟ ᱟᱨᱦᱚᱸ ᱥᱳᱲᱮ ᱠᱚᱦᱚᱸ ᱚᱱᱟᱯᱚᱨᱮ